ᱤᱧᱟᱹᱜ ᱠᱩᱥᱤᱭᱟᱜ ᱜᱷᱚᱨᱟᱱᱟᱫᱚ ᱦᱩᱭᱩᱜ ᱠᱟᱱᱟ ᱯᱩᱛᱷᱤ ᱯᱩᱛᱷᱤᱻ ᱯᱟᱲᱦᱟᱣ ᱞᱮᱠᱷᱟᱡ ᱫᱚ ᱦᱚᱲ ᱠᱚᱠᱚ ᱟᱹᱠᱤᱞᱚᱜᱼᱟ ᱟᱭᱢᱟ ᱠᱤᱪᱷᱩ ᱵᱟᱲᱟᱭ ᱧᱟᱢᱚᱜᱼᱟ ᱱᱟᱣᱟ ᱱᱟᱣᱟ ᱡᱤᱱᱤᱥ ᱪᱮᱫᱚᱜᱼᱟ ᱟᱨ ᱵᱳᱭ ᱥᱮ ᱯᱩᱛᱷᱤ ᱯᱟᱲᱦᱟᱣ ᱞᱮᱠᱷᱟᱡ ᱟᱵᱚ ᱛᱟᱭᱚᱢ ᱫᱟᱨᱟᱢ ᱡᱟᱦᱟᱱᱟᱜ ᱡᱟᱦᱟᱱᱟᱜ ᱠᱚ ᱡᱮᱢᱚᱱ ᱢᱤᱫᱴᱟᱝ ᱠᱟᱛᱷᱟ ᱟᱵᱚᱨᱮᱱ ᱜᱤᱫᱽᱨᱟᱹ ᱠᱚᱠᱚ ᱵᱟᱲᱟᱭ ᱫᱟᱲᱮᱭᱟᱜᱼᱟ ᱚᱠᱟ ᱠᱟᱛᱷᱟ ᱠᱚ ᱵᱟᱵᱚᱱ ᱥᱚᱫᱚᱨ ᱫᱟᱲᱮᱜᱼᱟ ᱚᱱᱟ ᱚᱱᱟ ᱵᱳᱭ ᱠᱷᱚᱱᱟᱜ ᱯᱟᱸᱡᱟ ᱧᱟᱢ ᱠᱟᱛᱮᱫᱵᱚᱱ ᱯᱟᱱᱛᱮ ᱧᱟᱢ ᱠᱟᱛᱮᱫᱵᱚᱱ ᱥᱚᱫᱚᱨ ᱫᱟᱲᱮᱜᱼᱟ ᱟᱨ

ᱟᱫᱚ ᱚᱱᱮᱦᱟᱜ ᱱᱤᱭᱟᱹ ᱡᱩᱜᱽ ᱨᱮᱫᱚ ᱟᱹᱰᱤ ᱟᱭᱢᱟ ᱜᱩᱱᱢᱟᱱᱟᱜ ᱚᱱᱟ ᱯᱟᱲᱦᱟᱣ ᱞᱮᱠᱷᱟᱡ ᱟᱵᱚᱵᱚᱱ ᱟᱹᱠᱤᱞᱚᱜᱼᱟ